ᱯᱟᱲᱦᱟᱣ ᱫᱚ ᱤᱧᱟᱹᱜ ᱡᱤᱭᱚᱱ ᱨᱮ ᱟᱹᱰᱤ ᱱᱟᱯᱟᱭ ᱟᱨ ᱟᱹᱰᱤᱵᱮᱥ ᱚᱨᱥᱚᱝ ᱯᱟᱲᱟᱣ ᱟᱠᱟᱱᱟ ᱡᱤᱭᱚᱱ ᱨᱮ ᱯᱟᱲᱦᱟᱣ ᱫᱚ ᱟᱢᱟᱜ ᱟᱜᱟᱢ ᱱᱟᱯᱟᱭᱛᱮ ᱠᱷᱟᱸᱰᱟᱣ ᱫᱟᱲᱮᱭᱟᱜᱼᱢᱮ ᱚᱱᱟ ᱞᱟᱹᱜᱤᱫᱼᱮ ᱥᱟᱯᱲᱟᱣ ᱢᱮᱭᱟ ᱱᱚᱣᱟᱛᱮ ᱱᱟᱣᱟ ᱡᱤᱱᱤᱥ ᱱᱟᱣᱟ ᱩᱭᱦᱟᱹᱨ ᱫᱟᱲᱮ ᱵᱟᱲᱟᱭ ᱧᱟᱢ ᱠᱮᱫᱟ ᱡᱤᱭᱚᱱ ᱨᱮ ᱡᱟᱦᱟᱸᱜᱮ ᱜᱷᱚᱴᱚᱱ ᱦᱩᱭᱩᱜ ᱦᱩᱰᱤᱧ ᱥᱮ ᱢᱟᱨᱟᱝ ᱚᱱᱟ ᱨᱮᱱᱟᱜ ᱥᱚᱞᱦᱮ ᱱᱟᱯᱟᱭᱛᱮ ᱛᱟᱦᱮᱱᱤᱧ ᱵᱟᱲᱟᱭ ᱧᱟᱢ ᱠᱮᱫᱟ ᱵᱮᱥ ᱟᱨ ᱵᱟᱹᱲᱤᱡ ᱤᱧ ᱵᱟᱲᱟᱭ ᱧᱟᱢ ᱫᱟᱲᱮᱭᱟᱜ ᱠᱟᱱᱟ ᱡᱟᱦᱟᱸ ᱵᱩᱡᱷᱟᱹᱣ ᱨᱮᱱᱟᱜ ᱫᱟᱲᱮ ᱢᱩᱦᱤᱢ ᱚᱠᱛᱚᱨᱮ ᱴᱷᱟᱹᱣᱠᱟᱹ ᱦᱟᱛᱟᱣ ᱨᱮᱱᱟᱜ ᱫᱟᱲᱮᱧ ᱧᱟᱢ ᱟᱠᱟᱫᱟ ᱱᱟᱯᱟᱭᱛᱤᱧ ᱚᱞ ᱯᱟᱲᱦᱟᱣ ᱮᱱᱛᱮ ᱱᱤᱛ ᱤᱧ ᱤᱧᱟᱹᱜ ᱡᱟᱝᱜᱟᱨᱤᱧ ᱛᱤᱸᱜᱩ ᱠᱮᱴᱮᱡ ᱮᱱᱟ ᱡᱟᱦᱟᱸᱛᱮ ᱤᱧ ᱱᱤᱛᱳᱜ ᱟᱞᱜᱟᱛᱮ ᱡᱤᱭᱚᱱᱤᱧ ᱠᱷᱟᱸᱰᱟᱣ ᱫᱟᱲᱮᱭᱟᱜᱼᱟ